ᱟᱪᱪᱷᱟ ᱜᱚᱝᱠᱮ ᱞᱟᱹᱭᱢᱮᱥᱮ ᱟᱵᱚ ᱱᱤᱛᱚᱜ ᱱᱚᱶᱟ ᱚᱠᱛᱚ ᱨᱮ ᱟᱵᱚ ᱟᱹᱛᱩ ᱠᱚᱨᱮᱱ ᱜᱤᱫᱽᱨᱟᱹ ᱠᱚ ᱚᱞᱚᱜ ᱯᱟᱲᱦᱟᱣ ᱨᱮ ᱛᱤᱱᱟᱹᱜ ᱨᱟᱹᱥᱠᱟᱹ ᱠᱚ ᱵᱩᱡᱷᱟᱹᱣ ᱮᱫᱟ ᱚᱱᱟ ᱵᱟᱵᱚᱛ ᱛᱮ ᱠᱤᱪᱷᱩ ᱞᱟᱹᱭ ᱟᱸᱡᱚᱢᱟᱹᱧ ᱢᱮ ᱵᱟᱨᱯᱮ ᱠᱟᱛᱷᱟ ᱟᱞᱮ ᱟᱹᱛᱩ ᱨᱮᱢᱟ ᱛᱮ ᱚᱞᱚᱜ ᱯᱟᱲᱦᱟᱜ ᱨᱮᱢᱟ ᱜᱤᱫᱨᱟᱹᱠᱚ ᱟᱹᱰᱤ ᱨᱟᱹᱥᱠᱟᱹ ᱜᱮ ᱛᱮᱠᱚ ᱚᱞᱚᱜ ᱯᱟᱲᱦᱟᱜ ᱠᱟᱱᱟ ᱠᱚᱢ ᱦᱚᱞᱮᱣ ᱡᱟᱦᱟᱸᱭᱠᱚ ᱚᱵᱷᱟᱵ ᱚᱱᱚᱴᱚᱱ ᱥᱮ ᱚᱨᱛᱷᱚ ᱚᱵᱷᱟᱵᱛᱮ ᱵᱟᱠᱚ ᱯᱟᱲᱦᱟᱣ ᱫᱟᱲᱮ ᱟᱠᱟᱫᱼᱟ ᱩᱱᱠᱩ ᱦᱚᱸ ᱩᱪᱪᱚ ᱢᱟᱫᱷᱚᱢᱤᱠ ᱠᱚ ᱯᱟᱥ ᱟᱠᱟᱫᱟ ᱴᱚᱞᱟ ᱨᱮᱜᱮ ᱥᱠᱩᱞ ᱚᱝᱜᱚᱱᱚᱣᱟᱲᱤ ᱯᱨᱟᱭᱢᱟᱨᱤ ᱟᱨ ᱦᱚᱸ ᱮᱠ ᱠᱤᱞᱳᱢᱤᱴᱟᱨ ᱢᱩᱫᱽ ᱨᱮᱜᱮ ᱦᱟᱭ ᱥᱠᱩᱞ ᱢᱟᱫᱷᱚᱢᱤᱠ ᱥᱮ ᱩᱪᱪᱚ ᱢᱟᱫᱷᱚᱢᱤᱠ ᱞᱮᱵᱮᱞ ᱦᱚᱸ ᱢᱮᱱᱟᱜᱼᱟ ᱱᱤᱛ ᱱᱚᱶᱟ ᱯᱟᱲᱦᱟᱜ ᱠᱷᱟᱹᱛᱤᱨ ᱛᱮ ᱥᱟᱶᱛᱟ ᱦᱚᱸ ᱥᱮ ᱟᱹᱛᱩ ᱯᱟᱲᱟ ᱦᱚᱸ ᱟᱹᱰᱤ ᱟᱴᱜᱮ ᱯᱚᱨᱤᱵᱚᱨᱛᱚᱱ ᱟᱠᱟᱱᱟ ᱧᱮᱞᱚᱜ ᱠᱟᱱᱟ ᱱᱤᱛᱚᱜ ᱛᱤᱨᱞᱟᱹ ᱠᱚᱦᱚᱸ ᱠᱚᱲᱟ ᱠᱚᱦᱚᱸ ᱠᱩᱨᱩᱢᱩᱴᱩ ᱛᱮᱜᱮ ᱠᱚ ᱯᱟᱲᱦᱟᱜ ᱠᱟᱱᱟ